ᱱᱤᱭᱟᱹ ᱠᱚᱭᱮᱠ ᱵᱚᱪᱷᱚᱨ ᱞᱟᱦᱟᱨᱮᱫᱚ ᱟᱹᱰᱤ ᱟᱸᱴ ᱚᱵᱚᱥᱛᱟ ᱠᱷᱟᱨᱟᱯ ᱜᱮ ᱛᱟᱦᱮᱸ ᱠᱟᱱᱟ ᱵᱤᱨᱵᱷᱩᱢ ᱨᱮ ᱱᱤᱭᱟᱹ ᱠᱚᱭᱮᱠ ᱵᱚᱪᱷᱚᱨ ᱯᱚᱨ ᱠᱷᱚᱱ ᱫᱚ ᱵᱷᱟᱹᱜᱤ ᱜᱮ ᱪᱟᱞᱟᱜ ᱠᱟᱱᱟ ᱱᱚᱜ ᱚᱭ ᱜᱤᱫᱽᱨᱟᱹ ᱠᱚ ᱟᱹᱰᱤ ᱫᱤᱱ ᱫᱚ ᱤᱥᱠᱩᱞ ᱨᱮ ᱡᱚᱢ ᱦᱚᱸ ᱵᱟᱠᱚ ᱧᱟᱢᱮᱫ ᱛᱟᱦᱮᱸᱱᱟ ᱱᱮᱛᱟᱨ ᱫᱚ ᱤᱥᱠᱩᱞ ᱨᱮ ᱡᱟᱜᱮ ᱢᱤᱰᱮᱢᱤᱞ ᱠᱚ ᱠᱚ ᱮᱢᱟ ᱟᱠᱚ ᱠᱟᱱᱟ ᱫᱟᱠᱟ ᱠᱚ ᱟᱨ ᱵᱩᱰᱷᱦᱤ ᱦᱟᱲᱟᱢ ᱦᱚᱲ ᱦᱚᱸ ᱡᱟᱭᱦᱳᱠ ᱟᱭᱢᱟ ᱫᱤᱠ ᱫᱤᱭᱮ ᱥᱟᱦᱟᱡᱳ ᱠᱚ ᱠᱚ ᱧᱟᱢ ᱮᱫᱟ ᱵᱤᱫᱷᱵᱟ ᱵᱷᱟᱛᱟ ᱵᱟᱨᱫᱷᱠᱚ ᱵᱷᱟᱛᱟ ᱟᱨ ᱡᱟᱦᱟᱸᱭ ᱠᱚ ᱠᱟᱺᱲᱤ ᱠᱟᱺᱲᱟ ᱠᱷᱚᱲᱫᱟ ᱱᱩᱠᱩ ᱠᱚᱦᱚᱸ ᱵᱷᱟᱛᱟ ᱠᱚ ᱮᱢᱟ ᱟᱠᱚ ᱠᱟᱱᱟ ᱥᱚᱨᱠᱟᱨ ᱠᱷᱚᱱ ᱱᱮᱛᱟᱨ ᱫᱚ ᱟᱭᱢᱟ ᱜᱮ ᱩᱱᱱᱚᱛᱤ ᱟᱠᱟᱱᱟ ᱟᱭᱢᱟ ᱠᱚ ᱞᱟᱦᱟ ᱤᱫᱤ ᱟᱠᱟᱱᱟ ᱟᱨ ᱱᱚᱶᱟ ᱠᱚ ᱱᱮᱛᱟᱨ ᱫᱚ ᱚᱞᱚᱜ ᱯᱟᱲᱦᱟᱜ ᱦᱚᱸ ᱤᱥᱠᱩᱞ ᱨᱮ ᱠᱚ ᱢᱚᱸᱡᱽ ᱜᱮ ᱠᱚ ᱯᱟᱲᱦᱟᱣ ᱮᱫ ᱠᱚᱣᱟ ᱜᱤᱫᱽᱨᱟᱹ ᱠᱚ ᱢᱚᱸᱡᱽ ᱜᱮᱠᱚ ᱚᱞᱚᱜ ᱯᱟᱲᱦᱟᱜ ᱠᱚ ᱥᱮᱲᱟᱭᱮᱫ ᱠᱟᱱᱛᱮ ᱟᱹᱰᱤ ᱫᱤᱱ ᱫᱚ ᱠᱟᱹᱴᱤᱡ ᱨᱮᱜᱮ ᱵᱚᱱ ᱵᱟᱯᱞᱟᱭᱮᱫ ᱠᱚ ᱛᱟᱸᱦᱮᱫᱼᱟ ᱟᱨ ᱱᱮᱛᱟᱨ ᱫᱚ ᱱᱚᱜ ᱚᱭ ᱟᱴᱷᱮᱨᱳ ᱵᱚᱪᱷᱚᱨ ᱪᱮᱛᱟᱱ ᱠᱩᱲᱤ ᱟᱨᱮ ᱤᱠᱩᱥ ᱵᱚᱪᱷᱚᱨ ᱪᱮᱛᱟᱱ ᱠᱚᱲᱟ ᱠᱚ ᱪᱷᱟᱲᱟ ᱵᱟᱯᱞᱟ ᱵᱟᱝ ᱦᱩᱭᱩᱜᱼᱟ ᱱᱤᱭᱟᱹ ᱜᱮ ᱱᱮᱛᱟᱨᱟᱜ ᱟᱵᱚᱭᱟᱜ ᱟᱹᱨᱤᱪᱟᱹᱞᱤ ᱫᱚ ᱟᱹᱰᱤ ᱫᱤᱱ ᱫᱚ ᱟᱹᱰᱤ ᱠᱚᱥᱴᱚ ᱜᱮᱠᱚ ᱛᱟᱦᱸ ᱠᱟᱱᱟ ᱱᱮᱛᱟᱨ ᱫᱚ ᱡᱟᱜᱮ ᱥᱚᱨᱠᱟᱨ ᱠᱷᱚᱱ ᱥᱟᱦᱟᱡᱳ ᱠᱚ ᱧᱟᱢᱮᱫ ᱠᱟᱱ ᱛᱮ ᱟᱹᱰᱤ ᱢᱚᱸᱡᱽ ᱜᱮ ᱪᱟᱞᱟᱜ ᱠᱟᱱᱟ